ᱟᱞᱮ ᱥᱮᱫ ᱫᱚ ᱡᱚᱛᱚ ᱜᱮ ᱪᱟᱥᱼᱵᱟᱥ ᱦᱩᱭᱩᱜᱚᱜᱼᱟ ᱢᱮᱱᱠᱷᱟᱱ ᱵᱟᱞᱮ ᱪᱟᱥ ᱵᱟᱲᱟᱣ ᱠᱟᱜᱼᱟ ᱱᱚᱝᱠᱟᱱᱟᱜ ᱫᱚ ᱦᱩᱭᱩᱜ ᱠᱟᱱᱟ ᱥᱠᱚᱣᱟᱥ ᱥᱠᱚᱣᱟᱥ ᱫᱚ ᱢᱤᱫ ᱫᱷᱚᱨᱚᱱᱟᱜ ᱥᱚᱵᱽᱡᱤ ᱠᱟᱱᱟ ᱯᱨᱚᱠᱤᱛᱚ ᱞᱮᱠᱟ ᱧᱮᱞᱚᱜᱼᱟ ᱟᱨ ᱱᱚᱣᱟᱫᱚ ᱟᱞᱮ ᱫᱚ ᱵᱟᱞᱮ ᱪᱟᱥ ᱵᱟᱲᱟᱣ ᱠᱟᱜᱼᱟ ᱪᱮᱫᱟᱜ ᱥᱮ ᱱᱚᱣᱟᱫᱚ ᱪᱮᱫ ᱞᱮᱠᱟ ᱠᱚ ᱪᱟᱥᱼᱟ ᱪᱮᱫ ᱞᱮᱠᱟ ᱫᱟᱨᱮᱜᱼᱟ ᱫᱟᱨᱮ ᱦᱚᱸ ᱵᱟᱞᱮ ᱧᱮᱞ ᱠᱟᱜᱼᱟ ᱡᱚ ᱫᱚᱞᱮ ᱧᱮᱞ ᱠᱟᱜ ᱜᱮᱭᱟ ᱵᱟᱡᱟᱨ ᱨᱮ ᱠᱤᱨᱤᱧ ᱠᱟᱛᱮᱫ ᱞᱮ ᱩᱛᱩ ᱵᱟᱲᱟ ᱠᱟᱜᱼᱟ ᱟᱹᱰᱤᱜᱮ ᱥᱤᱵᱤᱞᱟ ᱟᱨ ᱱᱚᱣᱟᱫᱚ ᱯᱟᱦᱟᱲᱤ ᱮᱞᱟᱡᱟ ᱨᱮᱠᱚ ᱪᱟᱥ ᱵᱟᱲᱟᱭᱟ ᱟᱨ ᱯᱟᱦᱟᱲᱤ ᱮᱞᱟᱠᱟ ᱨᱮᱜᱮ ᱧᱟᱢᱚᱜᱼᱟ ᱟᱨ ᱯᱟᱦᱟᱲᱤ ᱮᱞᱟᱠᱟ ᱨᱮᱜᱮ ᱵᱚᱞᱮ ᱰᱷᱮᱨ ᱦᱩᱭᱩᱜᱼᱟ ᱱᱚᱝᱠᱟᱱᱟᱜ ᱪᱟᱥ ᱫᱚ ᱟᱫᱚ ᱟᱞᱮ ᱥᱮᱫ ᱢᱟ ᱥᱚᱢᱚᱛᱚᱞ ᱡᱟᱭᱜᱟ ᱠᱟᱱᱟ ᱚᱱᱟ ᱠᱚ ᱪᱟᱥ ᱫᱚ ᱵᱟᱝ ᱦᱩᱭᱩᱜᱼᱟ ᱚᱱᱟᱛᱮ ᱚᱱᱟ ᱥᱠᱚᱣᱟᱥ ᱫᱚ ᱵᱟᱞᱮ ᱪᱟᱥ ᱵᱟᱲᱟ ᱠᱟᱜᱼᱟ ᱟᱞᱮ ᱥᱮᱫ ᱫᱚ ᱟᱨ ᱢᱮᱱᱠᱷᱟᱱ ᱵᱟᱡᱟᱨ ᱠᱷᱚᱡ ᱠᱤᱨᱤᱧ ᱠᱟᱛᱮᱫ ᱞᱮ ᱡᱚᱢ ᱵᱟᱲᱟ ᱠᱟᱜᱼᱟ ᱟᱹᱰᱤ ᱥᱤᱵᱤᱞᱟ ᱟᱨ ᱱᱚᱣᱟ ᱨᱮᱱᱟᱜ ᱤᱛᱟᱹ ᱠᱚ ᱚᱠᱟᱨᱮ ᱧᱟᱢᱚᱜᱼᱟ ᱟᱨ ᱪᱮᱫ ᱞᱮᱠᱟ ᱠᱚ ᱨᱚᱦᱚᱭᱟ ᱪᱮᱫ ᱞᱮᱠᱟ ᱫᱟᱨᱮᱜᱼᱟ ᱟᱨ ᱪᱮᱫ ᱞᱮᱠᱟ ᱡᱚᱛᱱᱚᱭ ᱦᱩᱭᱩᱜᱼᱟ ᱟᱨ ᱪᱮᱫ ᱪᱮᱫ ᱠᱚ ᱥᱟᱦᱟᱨ ᱠᱚ ᱞᱟᱜᱟᱣᱟ ᱱᱚᱣᱟ ᱠᱚ ᱪᱮᱛᱟᱱ ᱛᱮ ᱟᱞᱮ ᱫᱚ ᱪᱮᱫ ᱫᱷᱟᱨᱚᱱᱟ ᱦᱚᱸ ᱵᱟᱹᱱᱩᱜ ᱛᱟᱞᱮᱭᱟ ᱟᱨ ᱵᱟᱰᱟᱭ ᱦᱚᱸ ᱵᱟᱞᱮ ᱵᱟᱰᱟᱭᱟ ᱚᱱᱟ ᱠᱷᱟᱹᱛᱤᱨ ᱱᱚᱣᱟ ᱥᱠᱚᱣᱟᱥ ᱡᱚ ᱫᱚ ᱟᱞᱮ ᱫᱚ ᱛᱤᱥ ᱨᱮᱦᱚᱸ ᱵᱟᱞᱮ ᱪᱟᱥ ᱵᱟᱲᱟᱣ ᱠᱟᱜᱼᱟ ᱡᱚᱢ ᱫᱚᱞᱮ ᱡᱚᱢ ᱠᱟᱜ ᱜᱮᱭᱟ